ᱱᱤᱛᱚᱜ ᱧᱮᱞᱚᱜᱚᱜ ᱠᱟᱱᱟ ᱱᱚᱣᱟ ᱫᱤᱥᱚᱢ ᱫᱩᱱᱭᱟᱹᱨᱮ ᱥᱟᱹᱜᱤᱧ ᱧᱮᱱᱮᱞᱚᱢ ᱡᱟᱹᱥᱛᱤ ᱠᱷᱟᱹᱛᱤᱨ ᱛᱮ ᱜᱤᱫᱟᱹᱨᱼᱯᱤᱫᱟᱹᱨ ᱠᱚ ᱚᱞᱚᱜ ᱯᱟᱲᱦᱟᱣ ᱤᱫᱤ ᱠᱟᱛᱮᱜ ᱱᱚᱣᱟᱨᱮ ᱢᱚᱱᱮ ᱵᱟᱠᱚ ᱮᱢᱫᱟ ᱥᱮᱫᱟᱭ ᱚᱠᱛᱚ ᱫᱚ ᱥᱤᱸᱜᱟᱹᱲ ᱛᱚᱨᱟᱜᱮ ᱟᱭᱩ ᱛᱟᱠᱚ ᱟᱯᱟᱱ ᱟᱹᱯᱤᱱ ᱜᱤᱫᱟᱹᱨᱼᱯᱤᱫᱟᱹᱨ ᱠᱚ ᱟᱛᱮᱫ ᱯᱟᱲᱦᱟᱜ ᱠᱚ ᱫᱩᱲᱩᱵᱮᱫ ᱠᱚ ᱛᱟᱦᱮᱸᱫ ᱥᱮ ᱱᱤᱛᱚᱜ ᱧᱮᱞᱚᱜᱚᱜ ᱠᱟᱱᱟ ᱵᱟᱹᱲᱛᱤ ᱠᱟᱭᱛᱮ ᱚᱱᱟ ᱴᱟᱭᱤᱢ ᱫᱚ ᱥᱮ ᱚᱱᱟ ᱚᱠᱛᱚ ᱨᱮᱫᱚ ᱴᱤᱵᱷᱤ ᱧᱮᱞ ᱨᱮᱠᱚ ᱵᱷᱩᱞᱟᱹᱣᱚᱜ ᱠᱟᱱᱟ ᱱᱤᱛᱚᱜ ᱢᱮᱱᱫᱚ ᱜᱤᱫᱟᱹᱨ ᱵᱩᱞᱟᱹᱣ ᱞᱮᱠᱟ ᱱᱚᱝᱠᱟ ᱞᱮᱠᱟᱱ ᱡᱤᱱᱤᱥ ᱠᱚ ᱠᱚ ᱮᱢᱫᱟ ᱡᱟᱦᱟᱸ ᱫᱚ ᱜᱤᱫᱟᱹᱨ ᱢᱤᱫ ᱫᱷᱟᱣ ᱧᱮᱞ ᱦᱮᱣᱟ ᱞᱮᱱᱠᱷᱟᱱ ᱥᱮ ᱚᱱᱟᱨᱮ ᱢᱤᱫ ᱫᱷᱟᱣ ᱯᱟᱹᱨᱠᱟᱹᱣ ᱞᱮᱱᱠᱷᱟᱱ ᱩᱱᱤ ᱜᱤᱫᱟᱹᱨ ᱫᱚ ᱚᱱᱟ ᱡᱟᱭᱜᱟ ᱠᱷᱚᱱ ᱚᱪᱚᱜ ᱟᱹᱜᱩ ᱫᱚ ᱟᱹᱰᱤᱜᱮ ᱟᱡᱷᱟᱴᱼᱟ ᱚᱱᱟᱛᱮ ᱤᱧᱫᱩᱧ ᱢᱮᱱᱟ ᱥᱮ ᱤᱧᱟᱹᱜ ᱵᱩᱡᱽ ᱞᱮᱠᱟᱛᱮ ᱥᱟᱹᱜᱤᱧ ᱧᱮᱱᱮᱞᱚᱢ ᱱᱤᱛᱚᱜ ᱡᱟᱦᱟᱸ ᱢᱮᱱᱟᱜ ᱠᱟᱫᱟ ᱱᱚᱣᱟ ᱠᱚᱫᱚ ᱢᱤᱫ ᱫᱤᱠ ᱫᱤᱭᱮ ᱫᱚ ᱥᱮ ᱟᱹᱰᱤᱜᱮ ᱵᱟᱹᱲᱤᱡ ᱟᱱᱟᱜ ᱚᱨᱥᱚᱝ ᱮ ᱮᱢ ᱫᱟ ᱡᱟᱦᱟᱸ ᱫᱚ ᱜᱤᱫᱽᱨᱟᱹ ᱠᱚ ᱛᱟᱞᱟᱨᱮ ᱱᱤᱛᱚᱜ ᱧᱮᱞᱚᱜ ᱠᱟᱱᱟ ᱱᱚᱣᱟ ᱫᱚ ᱟᱹᱰᱤᱜᱮ ᱵᱟᱹᱲᱤᱡ ᱟᱱᱟ